ᱠᱤᱪᱷᱩ ᱢᱟᱦᱟ ᱢᱟᱬᱟᱝ ᱨᱟᱵᱟᱝ ᱵᱟᱧᱪᱟᱣ ᱞᱟᱹᱜᱤᱫ ᱡᱟᱦᱟᱸ ᱥᱩᱣᱮᱴᱟᱨ ᱤᱧ ᱦᱟᱛᱟᱣ ᱞᱮᱫᱟ ᱯᱷᱤᱞᱤᱯᱠᱟᱨᱴ ᱠᱷᱚᱱ ᱚᱱᱟ ᱫᱚ ᱟᱹᱰᱤ ᱱᱟᱯᱟᱭᱟ ᱡᱟᱹᱥᱛᱤ ᱨᱟᱵᱟᱝ ᱚᱠᱛᱚ ᱚᱱᱟ ᱥᱩᱣᱮᱴᱟᱨ ᱦᱚᱨᱚᱜ ᱞᱮᱠᱷᱟᱱ ᱥᱮᱠᱟᱣ ᱞᱚᱞᱚ ᱦᱚᱲᱢᱚ ᱞᱮᱠᱟ ᱵᱩᱡᱷᱟᱹᱣ ᱜᱚᱫᱚᱜᱼᱟ ᱟᱨ ᱵᱟᱦᱨᱮ ᱩᱰᱩᱝ ᱞᱮᱱ ᱠᱷᱟᱱ ᱥᱤᱥᱤᱨ ᱫᱟᱜ ᱛᱮᱦᱚᱸ ᱵᱟᱝ ᱞᱚᱦᱚᱫᱚᱜ ᱠᱟᱱᱟ ᱢᱮᱱ ᱫᱚ ᱱᱚᱣᱟ ᱤᱧᱟᱹᱜ ᱯᱩᱭᱞᱩ ᱦᱟᱛᱟᱣ ᱯᱨᱚᱰᱟᱠᱴ ᱟᱹᱰᱤ ᱜᱮ ᱱᱟᱯᱟᱭᱟ